ᱟᱞᱮ ᱱᱚᱶᱟ ᱵᱤᱨᱵᱷᱩᱢ ᱡᱮᱞᱟ ᱠᱚᱨᱮ ᱫᱚ ᱢᱟᱦᱞᱤ ᱠᱳᱲᱟ ᱫᱤᱠᱩ ᱰᱚᱢ ᱠᱟᱢᱟᱨ ᱢᱩᱥᱞᱟᱹ ᱱᱚᱝᱠᱟ ᱜᱮ ᱟᱹᱰᱤ ᱟᱭᱢᱟ ᱞᱮᱠᱟᱱ ᱡᱟᱹᱛᱤ ᱠᱚ ᱢᱮᱱᱟᱜ ᱠᱚᱣᱟ ᱟᱨ ᱥᱟᱶ ᱥᱟᱶ ᱛᱮᱞᱮ ᱛᱟᱦᱮᱸᱱᱟ ᱟᱨ ᱤᱧ ᱫᱚ ᱰᱚᱢ ᱡᱟᱹᱛᱤ ᱥᱟᱶ ᱢᱤᱫ ᱥᱟᱶ ᱛᱮᱜᱮᱧ ᱛᱟᱦᱮᱸᱱᱟ ᱟᱨ ᱱᱩᱱᱠᱩ ᱰᱚᱢ ᱡᱟᱹᱛᱤ ᱠᱚᱣᱟᱜ ᱯᱚᱨᱚᱵᱽ ᱯᱟᱹᱞᱤ ᱫᱚ ᱠᱟᱱᱟ ᱠᱟᱞᱤ ᱵᱚᱸᱜᱟ ᱯᱩᱡᱟᱹ ᱢᱚᱱᱥᱟ ᱵᱚᱸᱜᱟ ᱯᱩᱡᱟᱹ ᱥᱟᱶ ᱥᱟᱶ ᱛᱮ ᱟᱨ ᱦᱚᱸ ᱟᱰᱤ ᱞᱮᱠᱟᱱ ᱯᱚᱨᱚᱵᱚᱜ ᱟᱠᱚ ᱡᱮᱢᱚᱱ ᱥᱟᱠᱨᱟᱛ ᱨᱮᱦᱚᱸ ᱠᱚ ᱦᱚᱲ ᱥᱟᱶ ᱥᱮ ᱥᱟᱣᱛᱟ ᱥᱟᱝ ᱢᱤᱫ ᱥᱟᱶᱛᱮ ᱯᱚᱨᱚᱵᱽ ᱯᱟᱹᱞᱤ ᱠᱚ ᱢᱟᱱᱟᱣᱟ